ᱦᱤᱱᱫᱤ ᱨᱚᱲ ᱦᱚᱸ ᱟᱵᱚᱣᱟᱜ ᱯᱟᱹᱨᱤᱥ ᱫᱚ ᱠᱟᱱ ᱜᱮᱭᱟ ᱥᱚᱨᱠᱟᱨ ᱨᱮᱱᱟᱜ ᱟᱨ ᱦᱚᱲ ᱨᱚᱲ ᱦᱚᱢ ᱥᱮᱬᱟ ᱟᱱᱟ ᱦᱤᱱᱫᱤ ᱨᱚᱲᱟᱱ ᱦᱚᱲ ᱟᱵᱚ ᱥᱟᱱᱛᱟᱲᱤ ᱨᱚᱲ ᱫᱚ ᱟᱹᱰᱤ ᱛᱮᱫ ᱛᱚᱯᱷᱟᱛ ᱫᱚ ᱵᱟᱹᱱᱩᱜᱼᱟ ᱟᱵᱚ ᱪᱮᱫ ᱞᱮᱠᱟ ᱵᱟᱝᱞᱟ ᱨᱚᱲ ᱦᱚᱸ ᱟᱞᱟᱫᱟ ᱜᱮᱭᱟ ᱦᱚᱲ ᱨᱚᱲ ᱟᱵᱚ ᱥᱟᱱᱛᱟᱞᱤ ᱨᱚᱲ ᱠᱟᱱᱟ ᱡᱟᱦᱟᱸ ᱞᱮᱠᱟ ᱩᱱᱠᱩ ᱫᱚ ᱡᱚᱛᱚ ᱡᱤᱱᱤᱥ ᱜᱮᱠᱚ ᱠᱷᱟᱭ ᱠᱷᱟᱭ ᱠᱚ ᱞᱟᱹᱭᱟ ᱠᱷᱟᱵᱚ ᱠᱷᱟᱵᱚ ᱟᱵᱚ ᱫᱚᱵᱚᱱ ᱞᱟᱹᱭᱟ ᱡᱚᱢ ᱫᱟᱜ ᱠᱚ ᱧᱩᱭᱟ ᱩᱱᱠᱩ ᱫᱚ ᱫᱟᱜ ᱠᱚ ᱧᱩᱭᱟ ᱩᱱᱠᱩ ᱫᱚ ᱡᱚᱞ ᱠᱷᱟᱵᱚ ᱟᱵᱚ ᱫᱚ ᱧᱩ ᱵᱚᱱ ᱞᱟᱹᱭᱟ ᱡᱚᱢ ᱦᱚᱸ ᱚᱱᱠᱟᱜᱮ ᱡᱚᱛᱚ ᱠᱤᱪᱷᱩ ᱜᱮ ᱩᱱᱠᱩ ᱫᱚ ᱟᱞᱟᱫᱟ ᱜᱮᱭᱟᱵᱚᱱ ᱟᱵᱚ ᱫᱚ ᱟᱵᱚ ᱫᱚ ᱟᱹᱫᱤᱵᱟᱹᱥᱤ ᱫᱚ ᱟᱹᱰᱤ ᱨᱮᱱ ᱦᱚᱲ ᱞᱮᱠᱟ ᱟᱹᱫᱤᱢ ᱨᱮᱱ ᱦᱚᱲ ᱠᱟᱱᱟ ᱵᱚᱱ ᱫᱤᱭᱮ ᱚᱱᱟ ᱛᱮᱲᱚᱝ ᱢᱟᱱᱮ ᱩᱱᱠᱩ ᱥᱚᱸᱜᱮᱫ ᱫᱚ ᱵᱟᱝ ᱢᱤᱫᱚᱜ ᱛᱟᱵᱚᱱᱟ ᱪᱮᱬᱮ ᱯᱩᱥᱤ ᱦᱚᱸ ᱩᱱᱠᱩ ᱠᱚᱫᱚ ᱵᱚᱥᱮ ᱟᱪᱷᱮ ᱵᱚᱥᱮ ᱟᱪᱷᱮ ᱟᱵᱚ ᱫᱚᱵᱚᱱ ᱚᱱᱟ ᱫᱚᱵᱚᱱ ᱡᱟᱦᱟᱸᱭ ᱪᱮᱬᱮ ᱪᱮᱬᱮ ᱫᱩᱲᱩᱵ ᱠᱟᱱᱟᱭ ᱩᱱᱤ ᱫᱚ ᱫᱩᱲᱩᱵ ᱠᱟᱱᱟᱭ ᱡᱟᱦᱟᱸᱭ ᱚᱱᱟ ᱛᱮᱲᱚᱝ ᱟᱵᱚ ᱫᱚ ᱟᱹᱰᱤ ᱢᱟᱱᱮ ᱟᱹᱫᱤᱵᱟᱹᱥᱤ ᱨᱚᱲ ᱫᱚ ᱟᱹᱰᱤ ᱟᱵᱚ ᱱᱚᱣᱟ ᱫᱚ ᱟᱹᱰᱤ ᱢᱚᱡᱽ ᱛᱟᱵᱚᱱᱟ ᱩᱱᱠᱩ ᱫᱚ ᱡᱚᱛᱚ ᱜᱮᱠᱚ ᱢᱮᱱᱟ ᱵᱚᱥᱮ ᱟᱪᱷᱮ ᱠᱷᱮᱭᱮ ᱟᱪᱷᱮ ᱱᱚᱝᱠᱟ

ᱡᱟᱦᱟᱸᱭ ᱫᱚ ᱩᱱᱠᱩ ᱫᱚᱠᱚ ᱞᱟᱹᱭᱟ ᱢᱟᱱᱮ ᱡᱚᱞ ᱠᱚ ᱢᱮᱛᱟᱜᱼᱟ ᱟᱵᱚ ᱫᱚ ᱫᱟᱜ ᱵᱚᱱ ᱢᱮᱛᱟᱜᱼᱟ ᱛᱟᱨᱯᱚᱨᱮ ᱫᱟᱠᱟ ᱡᱚᱢ ᱡᱚᱢ ᱠᱮᱫᱟᱵᱚᱱ ᱟᱨ ᱩᱱᱠᱩ ᱫᱚ ᱵᱷᱟᱛ ᱠᱷᱟᱵᱚ ᱢᱟᱱᱮ ᱩᱱᱠᱩᱣᱟᱜ ᱨᱚᱲ ᱫᱚ ᱟᱞᱟᱫᱟ ᱜᱮᱛᱟ ᱵᱚᱱᱟ ᱟᱨ ᱟᱵᱚᱣᱟᱜ ᱫᱚ ᱟᱹᱰᱤ ᱱᱟᱯᱟᱭ ᱛᱮᱜᱮ ᱵᱚᱱ ᱚᱱᱟ ᱛᱷᱚᱲᱟ ᱟᱵᱚ ᱫᱚᱵᱚᱱ ᱱᱤᱛᱚᱜ ᱫᱚᱵᱚᱱ ᱠᱷᱚᱡᱚᱜᱼᱟ ᱡᱚᱛᱚᱜᱮ ᱱᱚᱣᱟ ᱟᱹᱫᱤᱵᱟᱹᱥᱤ ᱨᱚᱲ ᱜᱮᱵᱚᱱ ᱠᱷᱚᱡᱚᱜᱼᱟ ᱢᱚᱡᱽ ᱜᱮ ᱟᱵᱚᱣᱟᱜ ᱨᱚᱲ ᱫᱚ ᱚᱱᱟ ᱥᱚᱢᱟᱡᱽ ᱨᱮ ᱢᱚᱡᱽ ᱜᱮ ᱡᱟᱦᱟᱸᱭ ᱥᱟᱶᱮᱢ ᱨᱚᱲ ᱢᱚᱡᱽ ᱛᱮᱜᱮᱢ ᱨᱚᱲᱟ ᱟᱨ ᱩᱱᱠᱩ ᱫᱚ ᱟᱭᱢᱟ ᱠᱤᱪᱷᱩ ᱢᱟᱱᱮ ᱵᱟᱹᱲᱤᱡ ᱠᱟᱛᱷᱟ ᱠᱚ ᱢᱮᱥᱟᱞᱟᱜᱼᱟ ᱢᱟᱱᱮ ᱩᱱᱠᱩ ᱫᱚ ᱢᱟᱱᱮ ᱚᱱᱟ ᱵᱟᱹᱲᱤᱡ ᱠᱟᱛᱷᱟ ᱫᱚ ᱟᱵᱚ ᱵᱚᱱ ᱢᱮᱥᱟᱞᱟᱜ ᱩᱱᱠᱩ ᱠᱚ ᱢᱮᱥᱟᱞᱟᱜ ᱠᱷᱟᱱ ᱟᱵᱚ ᱫᱚ ᱵᱟᱹᱲᱤᱡ ᱜᱮᱵᱚᱱ ᱢᱮᱛᱟᱜᱼᱟ ᱟᱨ ᱟᱠᱚᱣᱟᱜ ᱵᱚᱱ ᱡᱚᱠᱷᱚᱱ ᱵᱚᱱ ᱢᱮᱛᱟ ᱠᱚ ᱩᱱᱠᱩ ᱦᱚᱸ ᱵᱟᱹᱲᱤᱡ ᱠᱚ ᱢᱮᱛᱟᱜᱼᱟ ᱚᱱᱟᱜᱮ ᱩᱱᱠᱩᱣᱟᱜ ᱠᱟᱛᱷᱟ ᱟᱨ ᱟᱵᱚᱣᱟᱜ ᱠᱟᱛᱷᱟ ᱫᱚ ᱟᱹᱰᱤ ᱤᱭᱟᱹ ᱜᱮᱛᱟ ᱵᱚᱱᱟ ᱚᱱᱟ ᱵᱷᱟᱨᱚᱛ ᱨᱮᱭᱟᱜ ᱠᱟᱛᱷᱟ ᱦᱤᱱᱫᱤ ᱠᱟᱛᱷᱟ ᱦᱚᱸ ᱵᱷᱟᱨᱚᱛ ᱨᱮᱭᱟᱜ ᱠᱟᱱ ᱜᱮᱭᱟ ᱟᱨ ᱟᱵᱚ ᱦᱚᱸ ᱵᱟᱝᱞᱟ ᱦᱚᱸ ᱥᱟᱶᱛᱟᱞᱤ ᱠᱟᱛᱷᱟ ᱫᱚ ᱞᱟᱹᱭ ᱵᱟᱹᱲᱤᱡ ᱟᱹᱫᱤᱢ ᱵᱷᱟᱨᱚᱛ ᱨᱮᱭᱟᱜ ᱠᱟᱱ ᱜᱮᱭᱟ ᱚᱱᱟ ᱱᱤᱭᱮ ᱛᱩᱞᱚᱱᱟ ᱦᱩᱭ ᱞᱮᱱᱟ